ᱞᱚᱠ ᱰᱟᱣᱩᱱ ᱨᱮᱫᱚ ᱟᱹᱰᱤ ᱢᱩᱥᱠᱤᱞ ᱠᱟᱛᱮ ᱜᱮ ᱱᱚᱜᱼᱚᱸᱭ ᱞᱮ ᱤᱥᱤᱱ ᱵᱟᱥᱟᱝᱮᱫ ᱠᱟᱱ ᱛᱟᱦᱮᱱᱟ ᱥᱮ ᱟᱹᱰᱤ ᱠᱚᱥᱴᱚ ᱜᱮᱞᱮ ᱛᱟᱦᱮᱱ ᱠᱟᱱ ᱛᱟᱦᱮᱸᱫᱼᱟ ᱪᱮᱫᱟᱜ ᱮᱱᱛᱮᱫ ᱵᱟᱡᱟᱨ ᱥᱮ ᱵᱟᱦᱨᱮ ᱛᱮᱦᱚᱸ ᱵᱟᱵᱚᱱ ᱥᱮᱱ ᱫᱟᱲᱮᱭᱟᱜ ᱠᱟᱱ ᱛᱟᱦᱮᱱᱟᱥᱮ ᱵᱟᱞᱮ ᱥᱮᱱ ᱫᱟᱲᱮᱭᱟᱜ ᱛᱟᱦᱮᱸᱜᱼᱟ ᱱᱚᱜᱼᱚᱸᱭ ᱵᱟᱹᱭᱦᱟᱹᱲ ᱠᱚᱨᱮᱱᱟᱜ ᱟᱲᱟᱜ ᱠᱚᱞᱮ ᱟᱹᱜᱩᱭᱮᱫ ᱛᱟᱦᱮᱱᱟ ᱚᱱᱟ ᱠᱚᱞᱮ ᱩᱛᱩᱭᱮᱫ ᱛᱟᱦᱮᱜᱼᱟ ᱥᱮ ᱚᱲᱟᱜ ᱨᱮ ᱡᱟᱜᱮ ᱛᱟᱦᱮᱸ ᱠᱟᱱ ᱛᱟᱞᱮᱭᱟ ᱞᱟᱦᱟ ᱨᱮᱱᱟᱜ ᱠᱚ ᱚᱱᱟ ᱠᱚᱞᱮ ᱤᱥᱤᱱ ᱵᱟᱥᱟᱝᱼᱟ ᱟᱞᱮ ᱢᱟ ᱱᱚᱜᱼᱚᱸᱭ ᱨᱮᱸᱜᱮᱡ ᱦᱚᱲ ᱚᱠᱟ ᱛᱮᱦᱚᱸ ᱵᱟᱞᱮ ᱥᱮᱱ ᱫᱟᱲᱮᱭᱟᱜ ᱠᱟᱱ ᱛᱟᱦᱮᱸᱜᱼᱟ ᱟᱫᱚ ᱦᱟᱱᱟ ᱱᱷᱟᱣᱟ ᱜᱮ ᱩᱛᱩ ᱠᱟᱛᱮ ᱥᱚᱝᱥᱟᱨ ᱞᱮ ᱪᱟᱞᱟᱣᱮᱫ ᱛᱟᱦᱮᱜᱼᱟ ᱮᱱ ᱨᱮᱦᱚᱸ ᱚᱲᱟᱜ ᱨᱮᱱ ᱦᱚᱲ ᱵᱟᱠᱚ ᱟᱹᱲᱤᱥᱚᱜ ᱠᱟᱱ ᱛᱟᱦᱮᱜᱼᱟ ᱵᱟᱹᱦᱩ ᱫᱚ ᱪᱮᱫ ᱞᱮᱠᱟᱭ ᱩᱛᱩᱭᱫᱟ ᱪᱮᱫ ᱞᱮᱠᱟ ᱵᱟᱝ ᱮᱱᱦᱚᱸ ᱢᱚᱡᱽ ᱜᱮᱞᱮ ᱡᱚᱢᱮᱫ ᱛᱟᱦᱮᱸᱫᱼᱟ ᱥᱮ ᱞᱚᱠ ᱰᱟᱣᱩᱱ ᱚᱱᱠᱟ ᱛᱮᱜᱮ ᱞᱮ ᱯᱟᱨᱚᱢ ᱠᱮᱫᱟ